ᱞᱟᱠᱡᱟᱨᱤ ᱨᱤᱥᱚᱨᱴ ᱠᱷᱚᱱ ᱮᱦᱚᱵ ᱠᱟᱛᱮ ᱡᱷᱟᱲᱠᱷᱚᱸᱰ ᱨᱮᱱᱟᱜ ᱵᱟᱡᱮᱴ ᱟᱹᱱᱩᱠᱚᱞ ᱵᱤᱠᱚᱞᱯ ᱫᱚ ᱱᱚᱣᱟ ᱜᱮ ᱡᱮ ᱞᱟᱠᱡᱟᱨᱤ ᱨᱤᱥᱚᱨᱴ ᱡᱟᱦᱟᱸ ᱞᱮᱠᱟ ᱠᱚ ᱢᱮᱱᱟ ᱱᱚᱣᱟ ᱥᱩᱨᱼᱥᱩᱯᱩᱨ ᱨᱮᱱᱟᱜ ᱫᱚ ᱠᱮ ᱠᱮ ᱟᱨ ᱞᱟᱠᱡᱟᱨᱤ ᱨᱤᱥᱚᱨᱴ ᱠᱚ ᱢᱮᱱᱟ ᱡᱟᱦᱟᱸ ᱨᱮ ᱟᱹᱰᱤ ᱰᱷᱮᱹᱨ ᱰᱷᱮᱹᱨ ᱯᱩᱭᱥᱟᱹ ᱠᱚ ᱦᱟᱛᱟᱣᱟ ᱢᱤᱫ ᱧᱤᱫᱟᱹ ᱨᱮᱜᱟᱜ ᱜᱮ ᱢᱳᱴᱟᱢᱩᱴᱤ ᱠᱚ ᱦᱟᱛᱟᱣᱟ ᱫᱩ ᱼᱛᱤᱱ ᱦᱟᱡᱟᱨ ᱮᱱᱠᱷᱟᱱ ᱱᱚᱣᱟ ᱠᱚᱫᱚ ᱦᱤᱡᱩᱜᱼᱟ ᱞᱟᱠᱡᱟᱨᱤ ᱨᱤᱥᱚᱨᱴ ᱵᱷᱤᱛᱤᱨ ᱨᱮ ᱵᱟᱹᱠᱤ ᱱᱚᱣᱟ ᱞᱟᱠᱡᱟᱨᱤ ᱨᱤᱥᱚᱨᱴ ᱨᱮ ᱨᱮᱸᱜᱮᱡ ᱦᱚᱲ ᱫᱚ ᱵᱟᱝ ᱠᱚ ᱛᱟᱦᱮᱸ ᱫᱟᱲᱮᱭᱟᱜᱼᱟ ᱨᱮᱸᱜᱮᱡ ᱦᱚᱲ ᱵᱟᱝ ᱠᱚ ᱛᱟᱦᱮᱸ ᱫᱟᱲᱮᱭᱟᱜᱼᱟ ᱮᱱᱠᱷᱟᱱ ᱱᱩᱠᱩ ᱵᱟᱠᱷᱨᱟ ᱛᱟᱦᱮᱸ ᱵᱟᱠᱷᱨᱟ ᱫᱚ ᱢᱤᱫᱴᱟᱝ ᱦᱩᱰᱤᱧ ᱦᱩᱰᱤᱧ ᱦᱳᱴᱮᱞ ᱡᱟᱦᱟᱸ ᱠᱚᱢ ᱯᱩᱭᱥᱟᱹ ᱞᱟᱜᱟᱜᱼᱟ ᱚᱱᱟ ᱦᱚᱸ ᱟᱹᱰᱤ ᱫᱚᱨᱠᱟᱨ ᱠᱟᱱ ᱜᱮᱭᱟ ᱪᱮᱫᱟᱜ ᱥᱮ ᱵᱟᱝ ᱡᱷᱟᱲᱠᱷᱚᱸᱰ ᱨᱮ ᱡᱚᱛᱚ ᱦᱚᱲ ᱫᱚ ᱵᱟᱵᱚᱱ ᱥᱚᱢᱟᱱᱟ ᱵᱟᱝ ᱠᱚ ᱥᱚᱢᱟᱱᱟ ᱡᱚᱛᱚ ᱦᱚᱲ ᱩᱱᱟᱹᱜ ᱯᱩᱭᱥᱟᱹ ᱵᱟᱝ ᱠᱚ ᱮᱢ ᱫᱟᱲᱮᱭᱟᱜᱼᱟ ᱩᱱᱟᱹᱜ ᱵᱟᱝ ᱠᱚ ᱠᱤᱥᱟᱹᱬᱟ ᱮᱱᱠᱷᱟᱱ ᱩᱱᱠᱩ ᱚᱱᱟ ᱞᱟᱠᱡᱟᱨᱤ ᱨᱮᱥᱚᱨᱴ ᱨᱮᱫᱚ ᱵᱟᱝ ᱠᱚ ᱛᱟᱦᱮᱸ ᱫᱟᱲᱮᱭᱟᱜᱼᱟ ᱮᱱᱠᱷᱟᱱ ᱚᱱᱟ ᱠᱷᱟᱹᱛᱤᱨᱛᱮ ᱦᱩᱰᱤᱧ ᱦᱩᱰᱤᱧ ᱦᱳᱴᱮᱞ ᱵᱟᱝ ᱩᱱᱠᱩ ᱛᱟᱦᱮᱸ ᱵᱟᱠᱷᱨᱟ ᱫᱚ ᱢᱤᱫᱴᱟᱝ ᱛᱟᱹᱵᱩ ᱞᱮᱠᱟ ᱵᱮᱱᱟᱣ ᱠᱟᱛᱮ ᱠᱚᱢ ᱯᱩᱭᱥᱟᱹᱛᱮ ᱛᱟᱦᱮᱱ ᱫᱟᱲᱮᱭᱟᱜᱼᱟ ᱟᱨ ᱚᱱᱟ ᱵᱮᱱᱟᱣ ᱫᱚᱨᱠᱟᱨ ᱡᱟᱦᱟᱸ ᱡᱟᱦᱟᱸ ᱨᱮ ᱢᱤᱫ ᱡᱟᱭᱜᱟ ᱠᱷᱚᱱ ᱫᱩᱥᱨᱟᱹ ᱡᱟᱭᱜᱟ ᱠᱚ ᱪᱟᱞᱟᱜᱼᱟ ᱩᱱᱠᱩ ᱛᱟᱦᱮᱸ ᱠᱚ ᱵᱟᱠᱷᱨᱟ ᱡᱷᱟᱲᱠᱷᱚᱸᱰ ᱨᱮ ᱟᱹᱰᱤ ᱜᱟᱱ ᱚᱱᱠᱟ ᱫᱟᱬᱟᱵᱟᱲᱟ ᱡᱟᱭᱜᱟ ᱢᱮᱱᱟᱜᱼᱟ ᱡᱟᱦᱟᱸ ᱢᱤᱫ ᱨᱟᱡᱽᱡᱚ ᱠᱷᱚᱱ ᱢᱟᱱᱮ ᱠᱤ ᱮᱴᱟᱜ ᱨᱟᱡᱽᱡᱚ ᱠᱷᱚᱱ ᱱᱚᱣᱟ ᱡᱷᱟᱲᱠᱷᱚᱸᱰ ᱨᱟᱡᱽᱡᱚ ᱠᱚ ᱦᱤᱡᱩᱜᱼᱟ ᱟᱨ ᱩᱱᱠᱩ ᱛᱟᱦᱮᱸ ᱵᱟᱠᱷᱨᱟ ᱵᱮᱵᱚᱥᱛᱷᱟ ᱞᱟᱠᱡᱟᱨᱤ ᱠᱷᱚᱱ ᱟᱹᱰᱤ ᱞᱟᱛᱟᱨ ᱤᱭᱟᱱᱟᱠᱤ ᱠᱚᱢ ᱯᱩᱭᱥᱟᱹ ᱫᱷᱟᱹᱵᱤᱡᱟᱜ ᱛᱟᱦᱮᱸ ᱫᱚᱨᱠᱟᱨ ᱛᱚᱵᱮ ᱨᱮᱛᱚ ᱡᱮᱛᱮ ᱦᱚᱲ ᱠᱚ ᱛᱟᱦᱮᱸ ᱫᱟᱲᱮᱭᱟᱜᱼᱟ ᱚᱱᱟ ᱠᱷᱟᱹᱛᱤᱨᱛᱮ ᱱᱚᱰᱮ ᱱᱚᱣᱟ ᱟᱹᱰᱤ ᱜᱮ ᱫᱚᱨᱠᱟᱨ ᱠᱟᱱᱟ ᱪᱟᱦᱮᱸ ᱞᱟᱠᱡᱟᱨᱤ ᱨᱤᱥᱚᱨᱴ ᱤᱭᱟ ᱠᱚᱢ ᱫᱟᱹᱢᱤ ᱵᱟᱞᱟ ᱡᱟᱦᱟᱸ ᱦᱳᱴᱮᱞ ᱠᱚ ᱡᱷᱩᱯᱲᱤ ᱠᱚ ᱛᱮᱭᱟᱨ ᱫᱚᱨᱠᱟᱨ ᱠᱟᱱᱟ